ᱦᱟᱛᱩᱲᱤ ᱫᱚ ᱡᱮᱥᱮᱠᱤ ᱚᱲᱟ ᱨᱮ ᱛᱟᱦᱮᱱ ᱠᱷᱟᱱ ᱜᱤᱫᱽᱨᱟᱹ ᱠᱚᱦᱚᱸ ᱡᱟᱦᱟᱱᱟᱜ ᱠᱟᱹᱢᱤ ᱤᱫᱤ ᱠᱟᱛᱮ ᱛᱤ ᱠᱚ ᱠᱚᱴᱮᱡ ᱟᱢᱟᱱᱚᱜᱼᱟ ᱚᱱᱟᱛᱮ ᱦᱟᱹᱛᱩᱲᱤ ᱫᱚ ᱤᱧᱫᱚ ᱵᱟᱹᱧ ᱠᱩᱥᱤᱭᱟᱜᱼᱟ ᱚᱱᱟ ᱥᱟᱣᱛᱮ ᱡᱟᱦᱟᱱᱟᱜ ᱠᱟᱹᱢᱤ ᱥᱩᱢᱚᱭ ᱵᱟᱢ ᱦᱩᱫᱤᱥ ᱛᱤᱭᱚᱜ ᱫᱟᱲᱮᱭᱟᱜ ᱠᱷᱟᱱ ᱚᱱᱠᱟᱱ ᱚᱠᱛᱚᱨᱮ ᱡᱟᱦᱟᱱᱟᱜ ᱠᱚᱴᱮᱡ ᱚᱠᱛᱚᱨᱮ ᱛᱤᱦᱚᱢ ᱠᱚᱴᱮᱡ ᱡᱷᱟᱜᱚᱜᱼᱟ ᱚᱱᱟᱛᱮ ᱚᱱᱟᱛᱮ ᱤᱧ ᱯᱟᱥᱴᱟ ᱥᱮᱫ ᱠᱷᱚᱱ ᱫᱚ ᱦᱟᱹᱛᱩᱲᱤ ᱫᱚ ᱵᱟᱹᱧ ᱠᱩᱥᱤᱣᱟᱜᱼᱟ